ᱦᱮᱸ ᱵᱟᱭᱨᱮ ᱯᱚᱱᱚᱛ ᱫᱤᱥᱚᱢᱮᱧ ᱪᱟᱞᱟᱣ ᱠᱟᱱ ᱜᱮᱭᱟ ᱚᱱᱟ ᱫᱚ ᱦᱩᱭᱩᱜ ᱠᱟᱱᱟ ᱯᱩᱨᱤ ᱡᱟᱦᱟᱸ ᱫᱚ ᱩᱲᱤᱥᱥᱟ ᱨᱟᱡᱽᱡᱚ ᱩᱲᱤᱥᱥᱟ ᱨᱮ ᱢᱮᱱᱟᱜ ᱠᱟᱫᱟ ᱟᱞᱮ ᱵᱚᱱᱫᱷᱩ ᱠᱚ ᱢᱤᱞᱮ ᱜᱮᱞᱮ ᱪᱟᱞᱟᱣ ᱞᱮᱱᱟ ᱟᱞᱮ ᱵᱚᱱᱫᱷᱩᱞᱮ ᱪᱷᱚ ᱡᱚᱱ ᱵᱚᱱᱫᱷᱩᱞᱮ ᱛᱟᱦᱮᱸ ᱠᱟᱱᱟ ᱛᱚ ᱢᱤᱜᱴᱮᱡ ᱥᱠᱚᱨ ᱯᱤᱭᱚ ᱞᱮ ᱵᱷᱟᱲᱟ ᱞᱮᱫᱟ ᱛᱚ ᱚᱱᱟ ᱥᱠᱚᱨᱯᱤᱭᱚ ᱛᱮᱜᱮᱞᱮ ᱪᱟᱞᱟᱣ ᱞᱮᱱᱟ ᱪᱟᱞᱟᱜ ᱚᱠᱛᱮᱨᱮ ᱨᱮ ᱚᱱᱟ ᱱᱚᱱᱫᱚᱱᱠᱟᱱᱚᱱ ᱵᱚᱞᱮ ᱢᱤᱜᱴᱮᱡ ᱯᱟᱨᱠ ᱢᱮᱱᱟᱜ ᱠᱟᱫᱟ ᱚᱱᱟ ᱯᱟᱨᱠ ᱞᱮ ᱛᱤᱸᱜᱩᱭᱱᱟ ᱚᱸᱰᱮ ᱜᱟᱰᱤᱞᱮ ᱯᱟᱨᱠᱤᱝ ᱠᱮᱫᱟ ᱯᱟᱨᱠᱤᱝ ᱯᱚᱨ ᱯᱟᱨᱠ ᱨᱮ ᱵᱚᱞᱚᱜ ᱞᱟᱜᱤᱜ ᱴᱤᱠᱤᱴ ᱠᱚᱞᱮ ᱦᱟᱛᱟᱣ ᱠᱮᱫᱟ ᱛᱚ ᱚᱱᱟ ᱯᱟᱨᱠ ᱨᱮ ᱥᱟᱨᱤᱜᱮ ᱟᱰᱤ ᱫᱮᱠᱷᱵᱟᱨ ᱢᱚᱛᱚᱱ ᱡᱤᱱᱤᱥ ᱢᱟᱱᱮ ᱡᱤᱵᱽ ᱡᱚᱱᱛᱨᱩ ᱠᱚ ᱛᱟᱦᱮᱸ ᱠᱟᱱᱟ ᱡᱮᱥᱮ ᱠᱤ ᱦᱟᱛᱤ ᱛᱟᱯᱚᱨ ᱜᱚᱱᱰᱟᱨ ᱛᱟᱨᱯᱚᱨ ᱵᱟᱱᱟ ᱟᱨᱚ ᱦᱟᱠᱩ ᱵᱤᱵᱷᱤᱱᱱᱚ ᱨᱚᱠᱚᱢ ᱦᱟᱠᱩ ᱛᱚ ᱛᱟᱦᱮᱸ ᱠᱟᱱᱟ ᱠᱚ ᱟᱨ ᱡᱮᱵᱽᱨᱟ

ᱟᱭᱩᱵᱽ ᱵᱮᱞᱟ ᱡᱟᱯᱤᱜ ᱵᱟᱲᱟ ᱠᱟᱛᱮᱜ ᱛᱟᱨᱯᱚᱨ ᱫᱚᱥᱟᱨ ᱫᱤᱱ ᱳᱭ ᱫᱚᱥᱴᱟ ᱞᱮᱠᱟ ᱞᱮ ᱥᱚᱢᱩᱫᱽᱨᱩᱛᱮ ᱵᱤᱪ ᱛᱮ ᱰᱟᱹᱵᱽᱨᱟᱹᱜ ᱞᱮ ᱪᱟᱞᱟᱣ ᱱᱟ ᱚᱸᱰᱮ ᱵᱚᱱᱫᱷᱩ ᱢᱤᱞᱮ ᱟᱰᱤᱜᱮᱞᱮ ᱤᱱᱡᱚᱭ ᱠᱮᱫᱟ ᱤᱱᱡᱚᱭ ᱯᱚᱨ ᱛᱟᱨᱯᱚᱨ ᱩᱝᱠᱩ ᱩᱸᱴ ᱠᱚ ᱟᱜᱩᱭᱮᱜ ᱠᱚᱣᱟ ᱩᱝᱠᱩ ᱩᱸᱴ ᱠᱚᱨᱮᱞᱮ ᱫᱮᱜ ᱱᱟᱞᱮ ᱛᱟᱨᱯᱚᱨ ᱚᱸᱰᱮ ᱥᱚᱢᱩᱫᱽᱨᱚ ᱨᱮᱦᱚᱸ ᱚᱸᱰᱮ ᱢᱤᱜᱴᱮᱡ ᱵᱳᱴ ᱞᱮ ᱵᱷᱟᱲᱟ ᱠᱮᱫᱟ ᱵᱳᱴ ᱵᱷᱟᱲᱟ ᱠᱟᱛᱮᱜ ᱪᱟᱨ ᱡᱚᱱ ᱵᱚᱱᱫᱷᱩ ᱞᱮ ᱚᱱᱟ ᱫᱟᱜ ᱨᱮᱞᱮ ᱟᱪᱩᱨ ᱦᱮᱡ ᱱᱟ ᱛᱟᱨᱯᱚᱨ ᱟᱪᱩᱨ ᱦᱮᱡ ᱠᱟᱛᱮᱜ ᱯᱩᱨᱤ ᱚᱱᱟ ᱵᱤᱪ ᱨᱮᱜᱮ ᱟᱰᱤ ᱢᱚᱸᱡᱽ ᱦᱟᱠᱩ ᱠᱚ ᱵᱷᱟᱡᱟᱭᱮᱜ ᱠᱚ ᱛᱟᱦᱮᱸᱱᱟ ᱦᱟᱠᱩ ᱠᱚ ᱵᱷᱟᱡᱟ ᱠᱚᱞᱮ ᱦᱟᱛᱟᱣ ᱠᱮᱫᱟ ᱦᱟᱛᱟᱣ ᱯᱚᱨ ᱛᱟᱨᱯᱚᱨᱮ ᱟᱭᱩᱵᱽ ᱵᱮᱲᱟ ᱟᱵᱟᱨ ᱚᱲᱟᱜ ᱞᱮ ᱦᱮᱜ ᱱᱟ ᱚᱲᱟᱜ ᱦᱮᱜ ᱯᱚᱨ ᱛᱟᱨᱯᱚᱨᱮᱨ ᱫᱤᱱ ᱡᱚᱜᱚᱱᱱᱟᱛᱷ ᱢᱚᱱᱫᱤᱨ ᱟᱰᱤ ᱢᱟᱨᱟᱝ ᱢᱚᱱᱫᱤᱨ ᱡᱟᱦᱟᱸ ᱫᱚ ᱟᱰᱤ ᱯᱚᱨᱤᱥᱠᱟᱨ ᱯᱚᱨᱤᱪᱪᱷᱚᱱᱱᱚ ᱛᱟᱦᱮᱸ ᱢᱮᱱᱟᱜ ᱠᱟᱫᱟ ᱚᱸᱰᱮᱞᱮ ᱪᱟᱞᱟᱣ ᱱᱟ ᱪᱟᱞᱟᱣ ᱯᱚᱨ ᱡᱚᱜᱚᱱᱱᱟᱛᱷ ᱢᱚᱱᱫᱤᱨ ᱞᱮ ᱵᱚᱞᱚᱭᱱᱟ ᱵᱚᱞᱚ ᱯᱚᱨᱮ ᱮᱛᱚ ᱵᱷᱤᱲ ᱡᱮ ᱚᱱᱟ ᱵᱷᱤᱲ ᱨᱮᱰᱮᱫ ᱯᱮᱰᱮᱫ ᱞᱮ ᱵᱚᱞᱚᱭ ᱱᱟᱞᱮ ᱵᱚᱞᱚ ᱠᱟᱛᱮᱜ ᱛᱟᱨᱯᱚᱨᱮ ᱡᱚᱜᱚᱱᱱᱟᱛᱷ

ᱵᱷᱳᱜᱽ ᱡᱚᱜᱚᱱᱱᱟᱛᱷ ᱵᱷᱚᱜᱽ ᱚᱱᱟᱞᱮ ᱮᱢᱟᱜ ᱞᱮᱭᱟ ᱠᱚ ᱡᱚᱜᱚᱱᱱᱟᱛᱷ ᱢᱚᱱᱫᱤᱨ ᱨᱮ ᱯᱩᱡᱟᱹ ᱯᱚᱨ ᱚᱱᱟ ᱡᱚᱜᱚᱱᱱᱟᱛᱷ ᱵᱷᱳᱜᱽ ᱠᱚ ᱟᱜᱩᱣᱟᱜ ᱞᱮᱭᱟ ᱚᱱᱟ ᱵᱤᱠᱟᱹᱞ ᱵᱮᱞᱟ ᱟᱨ ᱚᱱᱟ ᱞᱮ ᱡᱚᱢ ᱠᱮᱫᱟ ᱛᱟᱨᱯᱚᱨᱮᱨ ᱫᱤᱱ ᱪᱟᱞᱟᱣ ᱱᱟ ᱪᱤᱞᱠᱟ ᱦᱨᱚᱫᱽ ᱪᱤᱞᱠᱟ ᱦᱨᱚᱫᱽ ᱚᱸᱰᱮ ᱠᱷᱚᱡ ᱢᱤᱜᱴᱮᱡ ᱢᱤᱜᱴᱮᱡ ᱜᱟᱭᱤᱰ ᱞᱮ ᱦᱟᱛᱟᱣ ᱠᱮᱫᱮᱭᱟ ᱪᱤᱞᱠᱟ ᱦᱨᱚᱫᱽ ᱮ ᱤᱫᱤᱠᱮᱜ ᱞᱮᱭᱟ ᱤᱫᱤ ᱯᱚᱨ ᱚᱸᱰᱮᱱᱟᱜ ᱪᱤᱞᱠᱟ ᱦᱨᱚᱫᱽ ᱧᱮᱞ ᱞᱟᱜᱤᱜ ᱛᱮ ᱚᱸᱰᱮ ᱟᱵᱟᱨ ᱢᱤᱜᱴᱮᱡ ᱵᱳᱰ ᱞᱮ ᱵᱷᱟᱲᱟ ᱠᱮᱫᱟᱞᱮ ᱵᱷᱟᱲᱟ ᱠᱟᱛᱮᱜ ᱢᱤᱜᱴᱮᱡ ᱜᱟᱭᱤᱰ ᱟᱵᱟᱨ ᱚᱸᱰᱮᱱᱤᱡ ᱵᱳᱴ ᱡᱟᱦᱟᱸᱭ ᱪᱟᱞᱟᱣᱟᱭ ᱩᱱᱤ ᱜᱟᱭᱤᱰ ᱞᱮ ᱢᱮᱛᱟ ᱫᱮᱭᱟ ᱡᱮ ᱟᱞᱮ ᱪᱤᱠᱟ ᱞᱮᱠᱟ ᱛᱮᱡᱮ ᱤᱫᱤ ᱠᱮᱜ ᱞᱮᱭᱟᱭ ᱛᱟᱨᱯᱚᱨᱮ ᱪᱤᱞᱠᱟ ᱦᱨᱚᱫᱽ ᱨᱮ ᱚᱸᱰᱮ ᱦᱚᱸ ᱢᱟᱱᱮ ᱱᱟᱨᱠᱮᱞ ᱱᱟᱨᱠᱮᱞ ᱠᱚ ᱟᱠᱷᱨᱤᱧ ᱫᱟ ᱱᱟᱨᱠᱮᱞ ᱫᱟᱜ ᱞᱮ ᱧᱩ ᱠᱮᱫᱟ ᱛᱟᱨᱯᱚᱨ ᱚᱸᱰᱮ ᱦᱚᱸ ᱥᱮᱭ ᱞᱟᱴᱩ ᱞᱟᱴᱩ ᱤᱪᱟᱹᱜ ᱦᱟᱠᱩ ᱠᱚ ᱵᱷᱟᱡᱟᱣ ᱠᱟᱜ ᱠᱚ ᱛᱟᱦᱮᱸᱱᱟ ᱩᱝᱠᱩ ᱠᱚᱞᱮ ᱡᱚᱢ ᱠᱮᱜ ᱠᱚᱣᱟ ᱛᱟᱨᱯᱚᱨ ᱢᱟᱱᱮ ᱚᱸᱰᱮᱱᱟᱜ ᱫᱟᱜ ᱮᱛᱚ ᱪᱮᱨᱦᱟ ᱧᱮᱞᱚᱜ ᱠᱟᱱ ᱛᱟᱦᱮᱸᱱᱟ ᱡᱮ ᱟᱰᱤ ᱢᱚᱸᱡᱽ ᱮᱠᱫᱚᱢ ᱱᱤᱞ ᱜᱮ ᱟᱨ ᱪᱮᱜ ᱠᱚ ᱞᱟᱹᱭᱟ ᱟᱨ ᱚᱸᱰᱮᱱᱟᱜ ᱪᱤᱞᱠᱟ ᱦᱨᱚᱫᱽ ᱨᱮᱱᱟᱜ ᱰᱷᱮᱣ ᱵᱚᱞᱮ ᱟᱰᱤ ᱢᱟᱨᱟᱝ ᱢᱟᱨᱟᱝ ᱦᱤᱡᱩᱜ ᱠᱟᱱ ᱛᱟᱦᱮᱸᱱᱟ ᱛᱚ ᱚᱸᱰᱮ ᱯᱨᱟᱭ ᱛᱟᱦᱮᱸ ᱠᱟᱱᱟᱞᱮ ᱯᱨᱟᱭ ᱥᱟᱛ ᱜᱷᱚᱱᱴᱟ ᱜᱟᱡ ᱥᱟᱛ ᱜᱷᱚᱱᱴᱟ ᱛᱟᱦᱮᱸ ᱯᱚᱨ ᱟᱵᱟᱨ ᱥᱮᱭ ᱞᱮ ᱦᱮᱜ ᱱᱟ ᱟᱵᱟᱨ ᱱᱚᱣᱟ ᱯᱩᱨᱤᱛᱮ ᱡᱟᱦᱟᱸᱨᱮ ᱟᱞᱮ ᱦᱳᱴᱮᱞ ᱞᱮ ᱵᱩᱠᱤᱝ ᱞᱮᱜ ᱚᱸᱰᱮ ᱜᱮᱞᱮ ᱦᱮᱜ ᱨᱩᱣᱟᱹᱲ ᱱᱟ ᱛᱟᱨᱯᱚᱨᱮ ᱦᱮᱜ ᱯᱚᱨ ᱚᱸᱰᱮᱱᱤᱡ ᱡᱟᱦᱟᱸ ᱦᱳᱴᱮᱞ ᱞᱮ ᱵᱩᱠ ᱞᱮᱫᱟ ᱚᱸᱰᱮᱱᱤᱡ ᱦᱳᱴᱮᱞ ᱢᱟᱞᱤᱠ ᱟᱰᱤᱜᱮ ᱢᱟᱱᱮ ᱥᱩᱡᱳᱜᱽ ᱥᱩᱵᱤᱛᱟ ᱢᱟᱱᱮ ᱯᱚᱨᱤᱥᱮᱵᱟ ᱟᱰᱤ ᱢᱚᱪᱮ ᱮᱢᱟᱜ ᱞᱮᱭᱟ ᱡᱮᱭᱥᱮᱠᱤ ᱴᱟᱭᱤᱢ ᱴᱟᱭᱤᱢ ᱡᱚᱢᱟᱜ ᱤᱱᱟᱹᱜᱮ